ᱥᱯᱳᱨᱴ ᱠᱚ ᱥᱮ ᱵᱚᱞ ᱜᱟᱛᱮᱜ ᱠᱚ ᱟᱹᱰᱤ ᱟᱹᱴᱤᱧ ᱠᱩᱥᱤᱜ ᱠᱟᱱ ᱛᱟᱦᱮᱱᱟ ᱟᱫᱚ ᱢᱤᱫᱴᱮᱱ ᱠᱳᱪ ᱛᱟᱦᱮᱸ ᱠᱟᱱᱟᱭ ᱠᱳᱪᱤᱝ ᱞᱟᱹᱜᱤᱫ ᱥᱮ ᱯᱨᱮᱠᱴᱤᱥᱮᱫ ᱞᱮ ᱛᱟᱦᱮᱱᱟᱭ ᱢᱚᱡᱽᱜᱮ ᱥᱮ ᱟᱹᱰᱤ ᱢᱚᱡᱽᱜᱮ ᱯᱨᱮᱠᱴᱤᱥᱮᱫ ᱞᱮ ᱛᱟᱦᱮᱱᱟᱭ ᱫᱟᱹᱲ ᱠᱚᱦᱚᱸ ᱥᱮ ᱤᱭᱟᱹ ᱠᱚᱦᱚᱸ ᱢᱚᱡᱽᱜᱮ ᱵᱚᱞ ᱜᱟᱛᱮᱜ ᱠᱚᱦᱚᱸ ᱢᱚᱡᱽᱜᱮ ᱯᱨᱮᱠᱴᱤᱥᱮᱫ ᱞᱮ ᱛᱟᱦᱮᱱᱟᱭ ᱟᱫᱚ ᱥᱠᱩᱞ ᱨᱮᱱ ᱢᱤᱫᱴᱮᱱ ᱥᱯᱳᱨᱴ ᱦᱩᱭᱩᱜ ᱠᱟᱱ ᱛᱟᱦᱮᱱᱟ ᱟᱫᱚ ᱩᱱ ᱵᱚᱪᱷᱚᱨ ᱫᱚ ᱠᱟᱹᱴᱤᱡ ᱜᱤᱧ ᱛᱟᱦᱮᱸᱠᱟᱱᱟ ᱟᱫᱚ ᱪᱷᱚ ᱵᱚᱪᱷᱚᱨ ᱥᱟᱛ ᱵᱚᱪᱷᱚᱨᱤᱧ ᱛᱟᱦᱮᱸ ᱠᱟᱱᱟ ᱟᱫᱚ ᱫᱟᱹᱲ ᱞᱮᱫᱟ ᱵᱟᱝ ᱜᱤᱧ ᱫᱟᱲᱮ ᱞᱮᱱᱟ ᱛᱷᱚᱲᱟᱜᱟᱱ ᱟᱫᱚ ᱚᱱᱟ ᱤᱭᱟᱹᱛᱮ ᱠᱩᱨᱩᱢᱩᱴᱩᱨᱮ ᱤᱧᱦᱚᱸᱧ ᱠᱩᱨᱩᱢᱩᱴᱩ ᱠᱮᱫᱟ ᱪᱮᱫᱟᱜ ᱤᱧ ᱵᱟᱹᱧ ᱫᱟᱲᱮ ᱞᱮᱱᱟ ᱟᱫᱚ ᱩᱱ ᱠᱷᱚᱱᱜᱮ ᱥᱮᱛᱟᱜ ᱨᱮ ᱯᱨᱮᱠᱴᱤᱥᱤᱧ ᱩᱰᱩᱠᱚᱜᱼᱟ ᱠᱳᱪ ᱦᱚᱸᱭ ᱛᱟᱦᱮᱱᱟ ᱥᱮ ᱵᱚᱞ ᱜᱟᱛᱮᱜ ᱠᱚ ᱴᱟᱺᱰᱤ ᱨᱮᱠᱚ ᱩᱰᱩᱝ ᱠᱟᱜᱼᱟ ᱪᱮᱫᱟᱜ ᱟᱫᱚ ᱴᱟᱺᱰᱤᱨᱮ ᱫᱟᱹᱲ ᱟᱹᱪᱩᱨ ᱠᱮᱫᱜᱤᱧ ᱵᱮᱲᱦᱟᱭᱛᱮ ᱪᱷᱚᱭ ᱥᱟᱛ ᱪᱚᱠᱠᱚᱨ ᱟᱹᱪᱩᱨᱮᱱ ᱜᱤᱧ ᱛᱷᱚᱲᱟ ᱜᱟᱱᱤᱧ ᱠᱟᱴᱟ ᱠᱚ ᱦᱟᱱᱛᱮ ᱱᱟᱛᱮ ᱠᱮᱫᱜᱤᱧ ᱵᱚᱦᱚᱜ ᱠᱚ ᱥᱮ ᱡᱟᱸᱜᱟ ᱠᱚ ᱦᱚᱲᱢᱚ ᱠᱚᱦᱚᱸᱧ ᱦᱤᱞᱟᱹᱣ ᱧᱚᱜ ᱠᱮᱫᱜᱮ ᱟᱫᱚ ᱦᱤᱞᱟᱹᱣ ᱠᱟᱛᱮᱫ ᱢᱤᱫ ᱜᱷᱟᱹᱲᱤᱡ ᱛᱷᱚᱲᱟ ᱵᱚᱞ ᱠᱚᱧ ᱛᱷᱤᱭᱟᱹ ᱠᱮᱫ ᱜᱤᱧ ᱟᱫᱚ ᱮᱥᱠᱮᱵᱟᱫ ᱵᱚᱞ ᱛᱷᱤᱭᱟᱹ ᱠᱟᱛᱮᱫ ᱜᱟᱛᱮᱜ ᱛᱷᱚᱲᱟ ᱜᱟᱱᱤᱧ ᱜᱟᱛᱮᱜ ᱜᱟᱛᱮᱭᱮᱱ ᱜᱮ ᱟᱫᱚ ᱜᱟᱛᱮ ᱠᱟᱛᱮᱫ ᱡᱤᱨᱟᱹᱣ ᱮᱱ ᱜᱮᱞᱮ ᱜᱚᱞᱯᱷᱚ ᱵᱟᱲᱟ ᱠᱟᱛᱮᱫ ᱦᱟᱱᱟ ᱱᱚᱣᱟ ᱦᱩᱭ ᱠᱟᱛᱮᱫ ᱚᱲᱟᱜ ᱥᱮᱫᱜᱤᱧ ᱦᱮᱡ ᱮᱱᱜᱮ ᱰᱟᱹᱵᱽᱨᱟᱹᱣ ᱥᱟᱯᱷᱟᱭᱮᱱ ᱜᱮ ᱟᱫᱚ ᱥᱠᱩᱞᱤᱧ ᱪᱟᱞᱟᱣᱮᱱ ᱜᱮ ᱥᱠᱩᱞ ᱪᱟᱞᱟᱜ ᱟᱹᱧ ᱛᱟᱲᱟᱢ ᱛᱮ ᱪᱟᱞᱟᱣ ᱠᱟᱛᱮᱫ ᱚᱸᱰᱮ ᱥᱯᱳᱨᱴ ᱤᱧ ᱦᱟᱛᱟᱣ ᱠᱟᱫᱟ ᱫᱟᱹᱲ ᱞᱟᱹᱜᱤᱫ ᱫᱟᱹᱲᱤᱧ ᱯᱷᱮᱰ ᱮᱱᱟ ᱛᱷᱚᱲᱟᱜᱟᱱ ᱩᱢᱟᱹᱨ ᱵᱟᱲᱦᱟᱣᱮᱱ ᱛᱤᱧᱟᱹ ᱵᱚᱞᱮ ᱫᱚᱥ ᱵᱚᱪᱷᱚᱨᱤᱧ ᱦᱩᱭᱱᱟ ᱫᱚᱥ ᱵᱚᱪᱷᱚᱨ ᱦᱩᱭ ᱠᱟᱛᱮᱫ ᱟᱫᱚ ᱚᱸᱰᱮ ᱥᱯᱳᱨᱴ ᱨᱮ ᱯᱷᱮᱰ ᱱᱟᱹᱧ ᱯᱷᱮᱰ ᱠᱟᱛᱮᱫ ᱫᱟᱹᱲ ᱠᱮᱫᱟᱞᱮ ᱟᱭᱢᱟ ᱦᱚᱲ ᱪᱷᱚ ᱥᱟᱛ ᱡᱚᱱᱟ ᱟᱭᱢᱟ ᱦᱚᱲ ᱟᱹᱰᱤᱜᱮ ᱯᱟᱸᱪ ᱪᱷᱚᱭ ᱪᱮᱛᱛᱨᱤᱥ ᱪᱚᱞᱞᱤᱥᱴᱤ ᱠᱚ ᱛᱟᱦᱮᱸ ᱠᱟᱱᱟ ᱦᱮᱸ ᱯᱚᱧᱪᱟᱥᱴᱤ ᱠᱚ ᱛᱟᱦᱮᱸ ᱠᱟᱱᱟ ᱯᱚᱧᱪᱟᱥᱴᱤ ᱞᱮ ᱫᱟᱹᱲ ᱠᱮᱫᱟ ᱤᱧᱜᱤᱧ ᱞᱟᱦᱟᱭᱮᱱᱟ ᱯᱷᱟᱥᱴ ᱤᱧ ᱦᱟᱛᱟᱣ ᱠᱮᱫᱟ ᱟᱫᱚ ᱦᱟᱛᱟᱣ ᱠᱟᱛᱮᱫ ᱯᱨᱟᱭᱤᱡᱽ ᱤᱧ ᱧᱟᱢ ᱠᱮᱫᱟ ᱮᱢᱟ ᱫᱤᱧᱟᱹ ᱠᱚ ᱮᱢ ᱠᱟᱛᱮᱫ ᱚᱲᱟᱜ ᱤᱧ ᱟᱹᱜᱩ ᱠᱮᱫᱟ ᱜᱚᱜᱚᱼᱵᱟᱵᱟ ᱛᱟᱠᱚ ᱟᱹᱰᱤᱜᱟᱱ ᱠᱚ ᱠᱩᱥᱤᱭᱮᱱᱟ